ᱛᱟᱞᱦᱮ ᱢᱤᱭᱟᱝ ᱪᱟᱞᱟᱣ ᱞᱮᱱᱠᱷᱟᱡ ᱠᱚᱞ ᱵᱟᱝ ᱵᱟᱲᱦᱟᱜ ᱰᱷᱮᱨᱚᱜ ᱟᱛᱚ ᱟᱪᱪᱷᱟ ᱟᱪᱪᱷᱟ ᱟᱪᱪᱷᱟ ᱦᱮᱸ ᱞᱟᱹᱭ ᱢᱮ ᱦᱮᱸ ᱦᱮᱸ ᱥᱟᱦᱮᱵᱤᱧ ᱞᱟᱹᱭ ᱫᱟ ᱠᱟᱹᱢᱤ ᱟᱪᱪᱷᱟ ᱟᱪᱪᱷᱟ ᱜᱟᱯᱟ ᱛᱚ ᱵᱟᱹᱧ ᱪᱟᱞᱟᱣ ᱫᱟᱲᱮᱭᱟᱜ ᱢᱤᱭᱟᱝ ᱦᱤᱞᱳᱜ ᱦᱩᱸ ᱢᱤᱭᱟᱝ ᱚ ᱜᱟᱹᱪᱷᱤ ᱛᱟᱞᱦᱮ ᱢᱤᱭᱟᱝ ᱦᱤᱞᱳᱜ ᱪᱟᱞᱟᱜ ᱦᱩᱭᱩᱜᱼᱟ ᱚᱥᱩᱵᱤᱫᱷᱟ ᱦᱩᱭᱩᱜᱼᱟ ᱛᱷᱚᱲᱟ ᱠᱟᱹᱢᱤ ᱛᱟᱦᱮᱸ ᱠᱟᱱ ᱛᱤᱧᱟᱹ ᱚᱲᱟᱜ ᱨᱮᱜᱮ ᱤᱱᱟᱹᱛᱮᱜᱮ ᱜᱟᱯᱟ ᱫᱚ ᱪᱟᱞ ᱢᱟ ᱢᱤᱛᱨᱤᱠ ᱠᱟᱱ ᱦᱮᱸ ᱜᱟᱯᱟ ᱛᱟᱞᱦᱮ ᱟᱪᱪᱷᱟ ᱟᱪᱪᱷᱟ ᱛᱟᱞᱦᱮ ᱢᱤᱭᱟᱝ ᱪᱟᱞᱟᱣ ᱞᱮᱱᱠᱷᱟᱡ ᱠᱚᱞ ᱵᱟᱝ ᱵᱟᱲᱦᱟᱜ ᱰᱷᱮᱨᱚᱜ ᱟᱛᱚ ᱠᱚᱞ ᱫᱚ ᱴᱷᱤᱠ ᱜᱮ ᱛᱟᱦᱮᱸᱱᱟ ᱛᱟᱞᱦᱮ ᱢᱤᱭᱟᱝ ᱜᱮ ᱵᱷᱟᱜᱤ ᱦᱩᱭᱩᱜᱼᱟ ᱚ ᱵᱟᱨ ᱦᱚᱲ ᱞᱟᱹᱴᱩ ᱧᱚᱜ ᱜᱮᱭᱟ ᱥᱮ ᱪᱮᱫ ᱟᱪᱪᱷᱟ ᱟᱪᱪᱷᱟ ᱦᱩᱸ ᱦᱩᱸ ᱥᱟᱨᱟᱫᱤᱱ ᱫᱚ ᱵᱟᱝ ᱞᱟᱜᱟᱜᱼᱟ ᱦᱩᱸ ᱴᱷᱤᱠ ᱜᱮᱭᱟ ᱟᱪᱪᱷᱟ ᱟᱪᱪᱷᱟ ᱟᱫᱚ ᱢᱤᱫ ᱛᱤᱠᱤᱱ ᱫᱚ ᱟᱫᱚ ᱢᱟᱹᱱᱦᱟᱹ ᱫᱚ ᱛᱤᱱᱟᱹᱜ ᱛᱟᱞᱦᱮᱢ ᱮᱢᱟ ᱢᱤᱫ ᱛᱤᱠᱤᱱ ᱫᱚ ᱰᱷᱤᱨ ᱢᱟᱪᱷᱟ ᱠᱚ ᱮᱢᱟ ᱠᱚ ᱠᱟᱱᱟ ᱛᱚ ᱟᱫᱚ ᱡᱮᱴᱟ ᱢᱟᱹᱱᱦᱟᱹ ᱢᱮᱱᱟᱜᱼᱟ ᱩᱱᱠᱯ ᱚᱱᱟ ᱞᱟᱜᱟᱣ ᱠᱚᱣᱟ ᱵᱚᱞᱮ ᱟᱫᱚ ᱢᱤᱫᱴᱤᱡ ᱛᱷᱚᱲᱟ ᱚᱱᱟᱧ ᱢᱮᱱᱫᱟ ᱦᱩᱸ ᱦᱩᱸ ᱡᱟᱜᱮ ᱛᱷᱚᱲᱟ ᱵᱟᱢ ᱮᱢᱟ ᱞᱤᱧ ᱠᱷᱟᱱ ᱪᱮᱠᱟᱞᱤᱧ ᱩᱰᱩᱠᱚᱜᱼᱟ ᱜᱟᱯᱟ ᱛᱟᱞᱦᱮ ᱳᱭ ᱟᱴᱴᱟ ᱢᱚᱫᱽᱫᱷᱮᱧ ᱪᱟᱞᱟᱜ ᱟᱥᱮ ᱪᱮᱫ ᱚᱲᱟᱜ ᱚ ᱢᱤᱭᱟᱝ ᱦᱤᱞᱳᱜ ᱢᱤᱭᱟᱝ ᱦᱤᱞᱳᱜ ᱦᱤᱲᱤᱧ ᱟᱠᱟᱫ ᱛᱟᱦᱮᱸᱱᱟᱹᱧ ᱜᱟᱯᱟ ᱢᱟ ᱵᱟᱹᱧ ᱪᱟᱞᱟᱣ ᱫᱟᱲᱮᱭᱟᱜ ᱢᱤᱭᱟᱝ ᱦᱤᱞᱳᱜ ᱴᱷᱤᱠᱜᱮᱭᱟ ᱴᱷᱤᱠᱜᱮᱭᱟ ᱴᱷᱤᱠᱜᱮᱭᱟ ᱪᱟᱞᱟᱜ ᱤᱧ ᱦᱟᱸᱜ